ᱤᱧᱟᱹᱜ ᱟᱰᱮ ᱯᱟᱥᱮ ᱨᱮ ᱪᱮᱫ ᱪᱮᱫ ᱠᱷᱚᱵᱚᱨ ᱨᱮᱭᱟᱜ ᱥᱟᱠᱟᱢ ᱧᱟᱢᱚᱜᱼᱟ ᱮᱹᱠ ᱱᱚᱢᱵᱚᱨ ᱫᱚ ᱦᱩᱭᱩᱜ ᱠᱟᱱᱟ ᱥᱟᱱᱛᱷᱟᱞ ᱦᱩᱞ ᱮᱠᱥᱯᱨᱮᱥ ᱫᱤᱛᱤᱭᱚ ᱱᱚᱢᱵᱚᱨ ᱫᱚ ᱢᱮᱱᱟᱜ ᱠᱟᱫᱟ ᱴᱟᱨᱣᱟᱥ ᱠᱷᱚᱵᱚᱨ ᱟᱨ ᱛᱤᱱ ᱱᱚᱢᱵᱚᱨ ᱨᱮ ᱢᱮᱱᱟᱜ ᱠᱟᱜ ᱛᱟᱵᱳᱱᱟ ᱦᱤᱱᱫᱩᱥᱛᱷᱟᱱ ᱪᱟᱨ ᱱᱚᱢᱵᱚᱨ ᱫᱚ ᱢᱮᱱᱟᱜ ᱠᱟᱜ ᱛᱟᱵᱚᱱᱟ ᱫᱳᱭᱱᱤᱠ ᱡᱟᱜᱽᱨᱚᱱ ᱟᱨ ᱱᱤᱭᱟᱹ ᱦᱚᱧ ᱵᱟᱲᱟᱭ ᱜᱮᱭᱟ ᱵᱚᱞᱮ ᱚᱠᱟᱴᱟᱜ ᱪᱮᱱᱮᱞᱤᱧ ᱥᱟᱵᱥᱠᱨᱟᱭᱤᱵᱽ ᱟᱠᱟᱜᱼᱟ ᱥᱮᱧ ᱠᱩᱥᱤᱭᱟᱜᱼᱟ ᱟᱹᱰᱤ ᱜᱮ ᱚᱱᱟᱫᱚ ᱦᱩᱭᱩᱜ ᱠᱟᱱᱟ ᱥᱟᱱᱛᱷᱟᱞ ᱦᱩᱞ ᱮᱠᱥᱯᱨᱮᱥ ᱟᱨ ᱱᱚᱣᱟ ᱪᱮᱱᱮᱞ ᱜᱮ ᱤᱧ ᱥᱟᱵᱥᱠᱨᱟᱭᱤᱵᱽ ᱠᱟᱛᱮ ᱤᱧ ᱫᱚᱦᱚ ᱠᱟᱫ ᱟᱨ ᱱᱚᱣᱟ ᱨᱮᱭᱟᱜ ᱠᱷᱚᱵᱚᱨ ᱟᱹᱰᱤ ᱠᱟᱡᱟᱠ ᱤᱧ ᱟᱡᱚᱢᱟ ᱥᱮ ᱟᱹᱰᱤ ᱠᱟᱡᱟᱠ ᱤᱧ ᱠᱩᱥᱤᱭᱟᱜ ᱛᱟᱦᱮᱱᱟ ᱟᱨᱤᱧ ᱠᱩᱥᱤᱭᱟᱜᱼᱟ ᱥᱟᱱᱛᱷᱟᱞ ᱦᱩᱞ ᱮᱠᱥᱯᱨᱮᱥ ᱨᱮᱭᱟᱜ ᱠᱷᱚᱵᱚᱨ ᱨᱮᱱᱟᱜ ᱫᱚ ᱱᱚᱣᱟ ᱠᱟᱱᱟ ᱡᱮ ᱡᱟᱛᱮ ᱡᱟᱦᱟᱱᱟᱜ ᱜᱮ ᱵᱚᱞᱮ ᱢᱚᱡᱽ ᱢᱚᱡᱽ ᱦᱤᱡᱩᱜᱼᱟ ᱠᱷᱚᱵᱚᱨ ᱠᱚ ᱟᱨ ᱫᱟᱢᱟᱱ ᱵᱟᱲᱟᱭᱟᱜ ᱡᱤᱱᱤᱥ ᱠᱚᱜᱮ ᱢᱮᱱᱟᱜᱼᱟ ᱟᱨ ᱵᱚᱱ ᱵᱩᱡᱷᱟᱹᱣ ᱫᱟᱲᱮᱭᱟᱜᱼᱟ ᱚᱱᱟ ᱫᱚ ᱤᱧᱟᱹᱜ ᱥᱟᱵᱚᱥᱠᱨᱟᱭᱤᱵᱽ ᱪᱮᱱᱮᱞ ᱫᱚ ᱦᱩᱭᱩᱜ ᱠᱟᱱᱟ ᱥᱟᱱᱛᱷᱟᱞ ᱦᱩᱞ ᱮᱠᱥᱯᱨᱮᱥ ᱟᱨ ᱱᱚᱣᱟᱜᱮ ᱤᱧᱫᱚ ᱟᱹᱰᱤ ᱠᱟᱡᱟᱠ ᱤᱧ ᱠᱩᱥᱤᱭᱟᱜᱼᱟ